ᱟᱵᱚ ᱫᱚ ᱥᱟᱱᱛᱟᱲ ᱡᱟᱛᱤ ᱵᱟᱡᱟᱨ ᱥᱟᱦᱟᱨ ᱠᱷᱚᱱ ᱫᱚ ᱯᱷᱟᱨᱟᱠ ᱜᱮᱭᱟ ᱵᱚᱱ ᱮᱸᱜ ᱵᱟᱡᱟᱨ ᱥᱟᱦᱟᱨ ᱨᱮ ᱪᱮᱫ ᱦᱩᱭᱩᱜ ᱠᱟᱱᱟ ᱵᱟᱵᱚᱱ ᱵᱟᱰᱟᱭᱟ ᱪᱮᱫᱟᱜ ᱥᱮ ᱟᱵᱚ ᱴᱷᱮᱱ ᱚᱱᱠᱟᱱ ᱰᱤᱵᱷᱟᱭᱤᱥ ᱵᱟᱹᱱᱩᱜᱼᱟ ᱴᱤᱵᱷᱤ ᱨᱮᱰᱤᱭᱳ ᱠᱷᱚᱵᱚᱨ ᱠᱟᱜᱚᱡ ᱮᱢᱟᱱ ᱠᱚ ᱮᱱᱠᱷᱟᱱ ᱪᱮᱠᱟᱢ ᱵᱟᱲᱟᱭ ᱧᱟᱢᱟ ᱟᱨ ᱴᱤᱵᱷᱤ ᱨᱮᱰᱤᱭᱳ ᱢᱮᱱᱟᱜ ᱨᱮᱦᱚᱸ ᱵᱟᱵᱚᱱ ᱵᱟᱲᱟᱭᱟ ᱚᱠᱟᱼᱚᱠᱟ ᱢᱮᱰᱤᱭᱟ ᱧᱮᱞ ᱫᱚᱨᱠᱟᱨ ᱵᱟᱰᱟᱭ ᱜᱮ ᱵᱟᱹᱱᱩᱜ ᱡᱮ ᱱᱚᱣᱟ ᱢᱮᱰᱤᱭᱟ ᱨᱮ ᱵᱚᱞᱚ ᱞᱮᱱᱠᱷᱟᱱ ᱮᱸᱻ ᱫᱤᱥᱚᱢ ᱨᱮᱭᱟᱜ ᱪᱮᱫ ᱪᱤᱠᱟᱹᱜ ᱠᱟᱱᱟ ᱚᱱᱠᱟ ᱵᱟᱲᱟᱭ ᱧᱟᱢᱟ ᱦᱟᱹᱱᱤᱼᱱᱟᱹᱭ ᱴᱷᱮᱱ ᱟᱸᱡᱚᱢ ᱵᱟᱲᱟ ᱠᱟᱛᱮ ᱡᱟᱦᱟᱸᱛᱤᱱᱟᱹᱜ ᱟᱸᱡᱚᱢ ᱟᱸᱡᱚᱢ ᱠᱮᱫᱠᱷᱟᱱ ᱵᱷᱟᱹᱜᱤ ᱟᱨ ᱵᱟᱝᱠᱷᱟᱱ ᱫᱚ ᱪᱮᱫᱜᱮ ᱵᱟᱝ